ᱤᱧ ᱩᱨᱩᱢᱟᱱ ᱴᱤᱵᱤ ᱪᱮᱱᱮᱞ ᱫᱚ ᱦᱩᱭᱩᱜ ᱠᱟᱱᱟ ᱵᱤᱵᱤ ᱱᱟᱢᱵᱟᱨ ᱳᱣᱟᱱ ᱚᱸᱰᱮ ᱟᱭᱢᱟ ᱠᱩᱲᱤ ᱜᱤᱫᱽᱨᱟᱹ ᱪᱟᱞᱟᱣ ᱠᱟᱛᱮ ᱟᱠᱚᱣᱟᱜ ᱫᱩᱠ ᱦᱟᱨᱠᱮᱛ ᱥᱟᱥᱮᱛ ᱠᱚ ᱞᱟᱹᱭᱟ ᱚᱱᱟ ᱚᱠᱚ ᱚᱠᱚᱭ ᱫᱚ ᱡᱟᱶᱟᱭ ᱚᱲᱟᱜ ᱠᱷᱚᱱ ᱠᱚ ᱞᱟᱜᱟᱣ ᱠᱟᱫᱮᱭᱟ ᱚᱠᱚᱭ ᱫᱚ ᱜᱤᱫᱽᱨᱟᱹ ᱣᱟᱛᱮᱜ ᱮ ᱥᱮᱱ ᱠᱟᱱᱟ ᱚᱱᱟ ᱧᱮᱞ ᱛᱮ ᱟᱭᱢᱟ ᱠᱩᱲᱤ ᱜᱤᱫᱽᱨᱟᱹ ᱟᱨ ᱠᱚ ᱠᱚᱥᱟ ᱦᱚᱸᱠᱚ ᱧᱟᱢᱟ